ᱟᱵᱚᱣᱟᱜ ᱟᱲᱮᱯᱟᱥᱮ ᱨᱮᱫᱚ ᱥᱟᱱᱟᱢ ᱞᱮᱠᱟᱱᱟᱜ ᱡᱤᱱᱤᱥ ᱱᱤᱛᱳᱜ ᱫᱚ ᱵᱚᱫᱚᱞ ᱪᱟᱵᱟᱣᱟᱠᱟᱱᱟ ᱡᱟᱦᱟᱸ ᱫᱚᱠᱚ ᱧᱮᱞ ᱫᱟᱲᱮᱭᱟᱜᱼᱟ ᱱᱮᱛᱟᱨ ᱦᱚᱨ ᱠᱚᱨᱮᱦᱚᱸ ᱱᱮᱛᱟᱨ ᱫᱚ ᱩᱱᱟᱹᱜ ᱫᱤᱱ ᱫᱚ ᱦᱚᱨ ᱛᱟᱦᱮᱸᱞᱮᱱᱟ ᱱᱮᱛᱟᱨ ᱫᱤᱱ ᱫᱚ ᱥᱚᱲᱚᱠ ᱠᱚ ᱵᱮᱱᱟᱣᱟᱠᱟᱜᱼᱟ ᱰᱷᱟᱹᱞᱟᱹᱭᱟᱠᱟᱜᱼᱟ ᱠᱚ ᱟᱨ ᱩᱱᱟᱹᱜ ᱫᱤᱱ ᱫᱚ ᱛᱟᱦᱮᱸᱠᱟᱱᱟ ᱠᱷᱟᱹᱞᱤ ᱵᱩᱥᱩᱵᱽ ᱚᱲᱟᱜ ᱱᱮᱛᱟᱨ ᱫᱚ ᱡᱩᱜᱽ ᱵᱚᱫᱚᱞᱱᱟ ᱛᱚ ᱱᱮᱛᱟᱨ ᱫᱚ ᱴᱟᱞᱤ ᱠᱚ ᱮᱥᱵᱮᱥᱴᱟᱨ ᱠᱚᱠᱚ ᱵᱮᱱᱟᱣᱟᱠᱟᱜᱼᱟ ᱚᱱᱟ ᱠᱚᱛᱮ ᱠᱚ ᱤᱭᱟᱹᱭᱮᱜᱼᱟ ᱩᱱᱟᱹᱜ ᱫᱤᱱ ᱫᱚ ᱠᱷᱟᱹᱞᱤ ᱛᱟᱦᱮᱸᱞᱮᱱᱟ ᱦᱟᱥᱟ ᱠᱚᱛᱮ ᱵᱚ ᱡᱮᱨᱮᱲ ᱵᱟᱲᱟᱭ ᱛᱟᱦᱮᱸᱜᱼᱟ ᱟᱨ ᱱᱮᱛᱟᱨ ᱫᱚ ᱰᱷᱟᱹᱞᱟᱹᱭᱮᱱᱟ ᱰᱷᱟᱹᱞᱟᱹᱭᱟᱜ ᱩᱰᱩᱠᱮᱱᱟ ᱚᱱᱟ ᱠᱚᱵᱚ ᱰᱷᱟᱹᱞᱟᱹᱭᱟᱠᱟᱜᱼᱟ ᱟᱨ ᱩᱱᱟᱹᱜ ᱫᱤᱱ ᱫᱚ ᱵᱤᱨ ᱠᱚᱨᱮ ᱠᱷᱚᱱᱟᱜ ᱥᱟᱦᱟᱱ ᱟᱹᱜᱩ ᱠᱟᱛᱮᱫ ᱫᱟᱠᱟ ᱠᱚᱵᱚ ᱪᱚᱸᱫᱟᱭ ᱛᱟᱦᱮᱸᱜᱼᱟ ᱛᱚ ᱱᱮᱛᱟᱨ ᱫᱚ ᱜᱮᱥ ᱩᱰᱩᱠᱮᱱᱟ ᱚᱱᱟᱠᱚᱛᱮ ᱜᱮᱵᱚᱱ ᱤᱥᱤᱱ ᱵᱟᱥᱟᱝ ᱮᱫᱟ ᱥᱟᱱᱟᱢ ᱞᱮᱠᱟᱱᱟᱜ ᱡᱤᱱᱤᱥ ᱠᱚ ᱵᱚᱫᱚᱞ ᱪᱟᱵᱟᱣᱟᱠᱟᱱᱟ ᱩᱱᱟᱹᱜ ᱫᱤᱱ ᱫᱚ ᱫᱟᱜ ᱠᱚᱦᱚᱸ ᱠᱩᱧ ᱠᱚᱨᱮ ᱠᱷᱚᱱᱟᱜ ᱠᱚ ᱟᱹᱜᱩᱭ ᱛᱟᱦᱮᱸᱜᱼᱟ ᱜᱟᱰᱟ ᱠᱚᱨᱮ ᱠᱷᱚᱱᱟᱜ ᱵᱚ ᱨᱟᱠᱟᱵᱽ ᱛᱟᱦᱮᱸᱜᱼᱟ ᱱᱮᱛᱟᱨ ᱫᱚ ᱚᱲᱟᱜ ᱚᱲᱟᱜ ᱠᱚᱠᱚ ᱟᱹᱜᱩᱣᱟᱵᱚᱱ ᱠᱟᱱᱟ ᱫᱟᱜ ᱠᱚ ᱴᱟᱹᱝᱠᱤ ᱠᱚ ᱰᱷᱮᱠᱚᱡᱽ ᱠᱚ ᱩᱰᱩᱠᱮᱱᱟ ᱱᱮᱛᱟᱨ ᱫᱚ ᱞᱳᱼᱦᱚᱸ ᱛᱟᱵᱚ ᱵᱟᱭ ᱦᱩᱭᱩᱜᱼᱟ ᱟᱨ ᱟᱭᱢᱟ ᱞᱮᱠᱟᱱᱟᱜ ᱡᱤᱱᱤᱥ ᱠᱚ ᱵᱚᱫᱚᱞᱟᱠᱟᱱᱟ ᱥᱮᱫᱟᱭ ᱫᱚ ᱱᱚᱣᱟ ᱠᱚᱫᱚ ᱪᱮᱫ ᱦᱚᱸ ᱵᱟᱭ ᱛᱟᱦᱮᱸᱞᱮᱱᱟ ᱟᱨ ᱱᱮᱛᱟᱨ ᱫᱚ ᱱᱚᱣᱟ ᱠᱚᱛᱮᱜᱮ ᱡᱤᱵᱚᱱ ᱛᱟᱵᱚᱱ ᱥᱚᱞᱦᱮᱭᱟᱠᱟᱱᱟ ᱡᱟᱦᱟᱸ ᱫᱚ ᱯᱷᱳᱱ ᱡᱩᱜᱽ ᱱᱮᱛᱟᱨ ᱫᱚ ᱦᱮᱡᱽ ᱟᱠᱟᱱᱟ ᱯᱷᱳᱱ ᱠᱚᱛᱮ ᱦᱚᱸ ᱦᱟᱸᱰᱮ ᱱᱟᱸᱰᱮ ᱵᱚ ᱥᱚᱢᱯᱚᱨᱠ ᱫᱟᱲᱮᱭᱟᱜᱼᱟ ᱥᱚᱸᱜᱮ ᱩᱱᱟᱹᱜ ᱫᱤᱱ ᱫᱚ ᱚᱱᱟ ᱠᱚᱫᱚ ᱵᱟᱝ ᱛᱟᱦᱮᱸᱞᱮᱱᱟ ᱡᱟᱦᱟᱸ ᱥᱮᱫᱜᱮ ᱟᱹᱰᱤ ᱥᱟᱺᱜᱤᱧ ᱪᱟᱞᱟᱜ ᱦᱩᱭᱩᱜ ᱛᱟᱢᱟ ᱥᱚᱸᱜᱮ ᱠᱷᱚᱵᱚᱨ ᱦᱚᱸ ᱵᱟᱢ ᱧᱟᱢ ᱫᱟᱲᱮᱭᱟᱜᱼᱟ ᱱᱮᱛᱟᱨ ᱫᱚ ᱱᱚᱣᱟ ᱠᱚ ᱩᱰᱩᱠ ᱟᱠᱟᱱᱛᱮ ᱟᱹᱰᱤᱜᱟᱱ ᱞᱟᱜᱟᱱ ᱞᱟᱜᱟᱱ ᱠᱟᱹᱨᱤ ᱞᱮᱠᱟᱱᱟᱜ ᱦᱩᱭᱩᱜ ᱠᱟᱱ ᱛᱟᱵᱚᱱᱟ ᱟᱵᱚᱣᱟᱜ ᱡᱤᱭᱚᱱ ᱪᱤᱠᱟᱹᱛᱮ ᱟᱵᱚᱣᱟᱜ ᱥᱚᱞᱦᱮᱭᱮᱱᱟ ᱱᱚᱣᱟ ᱠᱚ ᱴᱮᱠᱱᱤᱠᱮᱞ ᱡᱩᱜᱽ ᱩᱰᱩᱠᱮᱱᱟ ᱰᱤᱡᱮᱞ ᱡᱩᱜᱽ ᱩᱰᱩᱠᱮᱱᱟ ᱚᱱᱟ ᱠᱷᱟᱹᱛᱤᱨᱛᱮ ᱱᱚᱣᱟ ᱠᱚᱫᱚ ᱟᱹᱰᱤ ᱥᱩᱵᱤᱫᱷᱟ ᱵᱚ ᱧᱟᱢᱮᱫᱟ ᱟᱵᱚᱣᱟᱜ ᱟᱥᱮᱯᱟᱥᱮ ᱜᱚᱴᱟᱜᱮ ᱵᱚᱫᱚᱞ ᱪᱟᱵᱟᱣᱟᱠᱟᱱᱟ ᱩᱢᱩᱜ ᱠᱚ ᱞᱟᱹᱜᱤᱫ ᱦᱚᱸ ᱵᱟᱛᱷᱨᱩᱢ ᱠᱚᱣᱟᱜ ᱠᱚ ᱢᱮᱱᱟᱜᱼᱟ ᱦᱚᱨᱛᱮ ᱪᱟᱞᱟᱜ ᱠᱚ ᱞᱟᱹᱜᱤᱫ ᱦᱚᱸ ᱜᱚᱴᱟ ᱥᱚᱲᱚᱠ ᱠᱚ ᱛᱮᱭᱟᱨ ᱠᱮᱜᱼᱟ